ᱥᱤᱢ ᱠᱚᱧ ᱟᱹᱥᱩᱞᱮᱫ ᱠᱚᱣᱟ ᱩᱱᱠᱩ ᱦᱚᱸ ᱡᱟᱹᱥᱛᱤ ᱵᱟᱲᱛᱤᱜ ᱠᱟᱱᱟ ᱠᱚ ᱵᱟᱲᱦᱟᱜ ᱠᱟᱱᱟ ᱠᱚ ᱟᱨ ᱨᱩᱣᱟᱹ ᱠᱚ ᱦᱤᱡᱩᱜ ᱠᱟᱱᱟ ᱛᱚ ᱡᱟᱱᱩᱣᱟᱨᱤ ᱢᱟᱹᱦᱱᱟᱹ ᱨᱮᱜᱮ ᱡᱟᱫᱟ ᱨᱩᱣᱟᱹ ᱫᱚ ᱦᱤᱡᱩᱜ ᱠᱟᱱᱟ ᱥᱤᱢ ᱨᱮᱱᱟᱜ ᱨᱩᱣᱟᱹ ᱫᱚ ᱩᱱ ᱡᱚᱦᱚᱜ ᱜᱮ ᱴᱷᱟᱱᱰᱟᱨᱮ ᱛᱚ ᱩᱱ ᱨᱮᱦᱚᱸ ᱫᱚᱢᱮ ᱡᱚᱛᱚᱱ ᱦᱩᱭᱩᱜ ᱠᱟᱱᱟ ᱥᱤᱢ ᱫᱚ ᱞᱟᱭᱤᱴ ᱠᱚ ᱡᱩᱞ ᱦᱩᱭᱩᱜ ᱠᱟᱱᱟ ᱵᱩᱥᱩᱵ ᱠᱚ ᱟᱴᱮᱫ ᱦᱩᱭᱩᱜ ᱠᱟᱱᱟ ᱚᱱᱟ ᱛᱟᱭᱚᱢ ᱛᱮ ᱟᱨᱚ ᱵᱚᱨᱟ ᱠᱚᱦᱚᱸ ᱮᱢ ᱦᱩᱭᱩᱜ ᱠᱟᱱᱟ ᱛᱚᱵᱮ ᱚᱱᱟ ᱦᱚᱲᱢᱚ ᱩᱱᱠᱩ ᱥᱚᱨᱤᱨ ᱡᱟᱸᱜᱟ ᱠᱚᱦᱚᱸ ᱞᱚᱞᱚᱜ ᱠᱟᱱ ᱛᱟᱠᱚᱣᱟ ᱛᱚᱵᱮ ᱠᱷᱟᱱ ᱵᱮᱥ ᱠᱚ ᱛᱟᱦᱮᱱᱟ ᱟᱨ ᱟᱨ ᱵᱟᱢ ᱟᱴᱮᱫ ᱟᱠᱚᱣᱟ ᱢᱮᱱᱠᱷᱟᱱ ᱚᱱᱮ ᱵᱮᱢᱟᱨ ᱛᱮᱠᱚ ᱜᱚᱡᱚᱜ ᱟᱠᱚ ᱟᱨ ᱚᱱᱠᱟ ᱡᱚᱛᱚᱱ ᱠᱮᱜ ᱠᱚᱣᱟᱢ ᱠᱷᱟᱱ ᱢᱤᱫᱴᱮᱱ ᱦᱚᱸ ᱵᱟᱠᱚ ᱜᱚᱡᱚᱜ ᱛᱟᱢᱟ ᱢᱤᱫᱴᱮᱱ ᱦᱚᱸ ᱵᱟᱠᱚ ᱵᱟᱹᱲᱤᱡᱚᱜᱼᱟ ᱟᱨ ᱚᱱᱠᱟ ᱡᱚᱛᱚᱱ ᱡᱚᱛᱚᱱ ᱛᱮ ᱟᱨᱦᱚᱸ ᱥᱤᱢ ᱠᱚ ᱵᱟᱲᱦᱟᱣ ᱤᱫᱤᱜᱼᱟ ᱥᱤᱢ ᱦᱚᱸᱠᱚ ᱦᱩᱭᱩᱜᱼᱟ ᱠᱟᱞᱚᱴ ᱦᱚᱸᱠᱚ ᱦᱩᱭᱩᱜᱼᱟ ᱥᱟᱺᱰᱤ ᱦᱚᱸᱠᱚ ᱦᱩᱭᱩᱜᱼᱟ ᱟᱨᱚ ᱩᱱᱠᱩ ᱠᱷᱚᱱ ᱜᱮ ᱟᱨᱦᱚᱸ ᱠᱚ ᱵᱟᱲᱦᱟᱣ ᱤᱫᱤᱜᱼᱟ ᱥᱟᱸᱜᱮ ᱤᱫᱤᱜᱼᱟ ᱠᱚ ᱛᱚ ᱚᱱᱮ ᱚᱱᱠᱟ ᱡᱚᱛᱚᱱ ᱦᱩᱭᱩᱜ ᱠᱟᱱᱟ ᱴᱷᱟᱱᱰᱟᱨᱮ ᱟᱨ ᱴᱷᱟᱱᱰᱟ ᱜᱮ ᱡᱟᱫᱟ ᱫᱚ ᱨᱩᱣᱟᱹ ᱫᱚ ᱦᱩᱭᱩᱜᱼᱟ ᱡᱟᱱᱩᱣᱟᱨᱤ ᱢᱟᱹᱦᱱᱟᱹ ᱨᱮᱜᱮ ᱥᱤᱢ ᱨᱮᱱᱟᱜ ᱫᱚ ᱟᱨ ᱜᱮᱰᱮ ᱦᱚᱸᱠᱚ ᱨᱩᱣᱟᱹᱜ ᱜᱮᱭᱟ ᱴᱷᱟᱱᱰᱟ ᱨᱮᱜᱮ ᱛᱚ ᱩᱱᱠᱩ ᱦᱚᱸ ᱚᱱᱠᱟᱜᱮ ᱡᱚᱛᱚᱱ ᱦᱩᱭᱩᱜᱼᱟ ᱵᱚᱨᱟ ᱠᱚ ᱟᱴᱮᱫ ᱦᱩᱭᱩᱜᱼᱟ ᱞᱟᱭᱤᱴ ᱠᱚ ᱡᱩᱞ ᱟᱠᱚᱣᱟᱹᱧ ᱢᱟᱱᱞᱮ ᱞᱟᱭᱤᱴ ᱠᱚᱧ ᱡᱩᱞ ᱟᱠᱚᱣᱟ ᱵᱚᱨᱟ ᱠᱚᱧ ᱟᱴᱮᱫ ᱟᱠᱚᱣᱟ ᱫᱟᱱᱟ ᱠᱚᱧ ᱮᱢᱟ ᱠᱚᱣᱟ ᱪᱟᱣᱞᱮ ᱠᱚᱧ ᱮᱢᱟ ᱠᱚᱣᱟ ᱞᱚᱞᱚ ᱫᱟᱜ ᱠᱚᱧ ᱮᱢᱟ ᱠᱚᱣᱟ ᱚᱱᱟ ᱠᱚ ᱮᱢ ᱠᱟᱛᱮᱫ ᱚᱱᱠᱟ ᱠᱟᱛᱮᱫ ᱥᱤᱢ ᱡᱚᱛᱚᱱ ᱠᱟᱛᱮᱫ ᱵᱟᱪᱞᱟ ᱠᱟᱛᱮᱧ ᱫᱚᱦᱚᱭᱮᱫ ᱠᱚᱣᱟ